ᱥᱟᱱᱛᱟᱲᱤ ᱨᱚᱲ ᱡᱟᱦᱟᱸᱫᱚ ᱢᱟᱲᱟᱝᱛᱮᱫᱚ ᱠᱤᱪᱷᱩ ᱚᱥᱩᱵᱤᱫᱷᱟ ᱦᱩᱭᱩᱜᱠᱟᱱ ᱛᱟᱦᱮᱱᱟ ᱨᱚᱲᱨᱮ ᱚᱞᱨᱮ ᱡᱟᱦᱟᱸ ᱱᱤᱛᱚᱝ ᱱᱤᱛᱚᱝᱫᱚ ᱨᱚᱲᱦᱚᱸᱻ ᱥᱮᱬᱟ ᱦᱩᱭ ᱟᱠᱟᱱᱟ ᱥᱮ ᱚᱞᱦᱚᱸ ᱠᱤᱪᱷᱩ ᱥᱮᱬᱟ ᱦᱩᱭ ᱟᱠᱟᱱᱟ ᱟᱨ ᱚᱱᱠᱟ ᱱᱤᱛᱚᱝ ᱫᱚ ᱠᱳᱱᱳ ᱚᱥᱩᱵᱤᱫᱷᱟ ᱥᱟᱞᱟᱜ ᱫᱚ ᱥᱟᱱᱟ ᱵᱟᱹᱱᱩᱜᱼᱟ